ᱱᱮᱛᱟᱨᱫᱚ ᱟᱫᱷᱩᱱᱤᱠ ᱡᱩᱜᱽ ᱦᱮᱡᱠᱟᱱᱛᱮ ᱟᱹᱵᱩ ᱦᱚᱲ ᱠᱚᱦᱚᱸ ᱰᱷᱮᱨ ᱚᱠᱚᱡ ᱛᱩᱢᱫᱟᱜ ᱴᱟᱢᱟᱠ ᱵᱟᱹᱜᱤ ᱠᱟᱛᱮᱫ ᱰᱤᱡᱮ ᱠᱚᱨᱮ ᱥᱮ ᱫᱤᱠᱩ ᱪᱮᱫᱠᱚ ᱵᱮᱵᱚᱦᱟᱨᱫᱟ ᱪᱮᱫ ᱠᱚᱛᱮ ᱫᱤᱠᱩᱠᱚ ᱵᱟᱯᱞᱟᱜ ᱠᱟᱱᱟ ᱚᱱᱟᱠᱚ ᱟᱹᱜᱩ ᱠᱟᱛᱮᱫ ᱟᱵᱚ ᱡᱟᱦᱟᱸᱨᱮᱵᱚ ᱨᱟᱹᱥᱠᱟᱹᱭᱮᱫ ᱠᱟᱱᱟ ᱟᱫᱚ ᱱᱚᱣᱟᱠᱚ ᱨᱟᱹᱥᱠᱟᱹ ᱤᱭᱟᱹᱛᱮ ᱟᱵᱚ ᱦᱚᱲ ᱦᱚᱯᱚᱱ ᱠᱩᱲᱤ ᱠᱚᱲᱟᱠᱚ ᱮᱱᱮᱡ ᱥᱮᱨᱮᱧᱨᱮ ᱟᱹᱰᱤ ᱜᱮᱵᱚᱱ ᱛᱟᱭᱚᱢ ᱪᱟᱞᱟᱜ ᱠᱟᱱᱟ ᱡᱮᱢᱚᱱ ᱛᱩᱢᱫᱟᱜ ᱴᱟᱢᱟᱠ ᱞᱟᱦᱟ ᱛᱮᱠᱚ ᱵᱩᱲᱦᱤ ᱦᱟᱲᱟᱢᱠᱚ ᱠᱚ ᱮᱱᱮᱡ ᱵᱟᱲᱟᱞᱮᱱ ᱨᱮ ᱚᱱᱟᱠᱚ ᱱᱤᱛᱚᱜ ᱰᱤᱡᱮ ᱠᱚ ᱦᱮᱡᱮᱱᱛᱮ ᱚᱱᱟᱠᱚ ᱫᱚ ᱱᱤᱛᱚᱜᱫᱚ ᱟᱥᱛᱮ ᱟᱥᱛᱮᱛᱮ ᱟᱵᱚ ᱛᱟᱞᱟ ᱠᱷᱚᱱ ᱚᱪᱚᱜᱚᱜ ᱠᱟᱱᱟ ᱥᱮ ᱟᱵᱚ ᱚᱱᱟᱜᱮᱵᱚᱱ ᱠᱩᱥᱤᱭᱟᱜ ᱠᱟᱱᱟ ᱟᱫᱚ ᱚᱱᱟᱠᱚ ᱡᱮᱱᱚ ᱵᱟᱝ ᱦᱩᱭᱩᱜ ᱟᱵᱚ ᱚᱱᱟᱠᱚ ᱞᱮᱠᱟ ᱟᱵᱚᱨᱮᱱ ᱵᱩᱰᱷᱤ ᱦᱟᱲᱟᱢᱠᱚ ᱪᱮᱫᱞᱮᱠᱟ ᱠᱚ ᱪᱮᱫᱠᱟᱜᱵᱚ ᱪᱮᱫ ᱠᱚᱛᱮ ᱠᱚ ᱮᱱᱮᱡ ᱥᱮᱨᱮᱧᱞᱮᱱ ᱚᱱᱟᱠᱚ ᱥᱟᱵ ᱫᱚᱦᱚᱭ ᱞᱟᱹᱜᱤᱫ ᱟᱵᱚᱫᱚ ᱛᱩᱢᱫᱟᱜ ᱴᱟᱢᱟᱠ ᱛᱮᱜᱮᱵᱚᱱ ᱮᱱᱮᱡ ᱨᱟᱹᱥᱠᱟᱹᱭ ᱟᱨ ᱟᱵᱚᱣᱟᱜ ᱥᱟᱯᱟᱵ ᱯᱟᱹᱧᱪᱤ ᱯᱟᱲᱦᱟᱴ ᱡᱚᱠᱷᱮᱱᱫᱚ ᱵᱚᱱ ᱥᱚᱨᱦᱟᱭᱠᱚ ᱥᱮ ᱟᱵᱚᱣᱟᱜ ᱵᱟᱦᱟ ᱯᱚᱨᱚᱵᱽ ᱛᱤᱱᱥᱚᱢᱚᱭ ᱟᱵᱚᱣᱟᱜ ᱫᱚᱨᱠᱟᱨ ᱩᱱᱥᱚᱢᱚᱭ ᱫᱚ ᱚᱱᱟᱠᱚ ᱜᱮᱵᱚᱱ ᱵᱮᱵᱚᱦᱟᱨᱟ